ᱥᱟᱱᱛᱟᱲᱤ ᱯᱟᱹᱨᱥᱤ ᱵᱟᱧᱪᱟᱣ ᱫᱚᱦᱚ ᱟᱨ ᱯᱟᱥᱱᱟᱣ ᱞᱟᱹᱜᱤᱫ ᱠᱤᱪᱷᱩ ᱫᱚ ᱠᱩᱨᱩᱢᱩᱴᱩ ᱦᱩᱭ ᱟᱠᱟᱱᱟ ᱱᱚᱣᱟ ᱫᱚ ᱥᱟᱱᱛᱟᱲᱤ ᱯᱟᱹᱨᱥᱤ ᱞᱟᱹᱜᱤᱫ ᱡᱟᱦᱟᱸ ᱜᱩᱨᱩ ᱜᱚᱢᱠᱮ ᱚᱞ ᱟᱠᱟᱫ ᱪᱮ ᱚᱰᱳᱝ ᱟᱠᱟᱱ ᱚᱞ ᱪᱤᱠᱤ ᱚᱱᱟ ᱨᱮ ᱡᱚᱯᱲᱟᱣ ᱫᱚᱦᱚ ᱫᱚᱨᱠᱟᱨᱚᱜ ᱠᱟᱱᱟ ᱡᱟᱦᱟᱸ ᱜᱮ ᱪᱮ ᱡᱟᱦᱟᱸ ᱨᱮ ᱟᱥᱲᱟ ᱠᱚ ᱪᱟᱞᱟᱜ ᱠᱟᱱᱟ ᱚᱸᱰᱮ ᱪᱟᱞᱟᱣ ᱠᱟᱛᱮᱫ ᱚᱱᱟ ᱪᱤᱠᱤ ᱪᱮᱫᱚᱜ ᱫᱚᱨᱠᱟᱨᱚᱜ ᱠᱟᱱᱟ ᱟᱨ ᱚᱱᱟ ᱪᱮᱫ ᱠᱟᱛᱮᱫ ᱢᱤᱫ ᱦᱚᱲ ᱥᱩᱢᱩᱱ ᱫᱚ ᱵᱟᱝ ᱟ ᱢᱤᱫ ᱦᱚᱲᱮᱢ ᱪᱮᱫ ᱠᱮᱫᱼᱟ ᱮᱱᱠᱷᱟᱱ ᱚᱲᱟᱜ ᱨᱮᱱ ᱪᱮ ᱵᱟᱠᱷᱳᱞ ᱨᱮᱱ ᱥᱟᱱᱟᱢ ᱦᱚᱲ ᱦᱮᱡ ᱠᱟᱛᱮᱫ ᱚᱱᱟ ᱪᱤᱠᱤ ᱠᱚ ᱞᱟᱹᱭᱟᱠᱚ ᱦᱩᱭᱩᱜᱼᱟ ᱟᱨ ᱥᱟᱱᱟᱢ ᱦᱚᱲ ᱠᱚ ᱪᱮᱫᱚᱜ ᱦᱩᱭᱩᱜᱼᱟ ᱱᱚᱣᱟ ᱠᱚ ᱪᱮ ᱱᱚᱝᱠᱟ ᱦᱚᱨᱛᱮ ᱛᱟᱲᱟᱢ ᱞᱮᱠᱷᱟᱱ ᱯᱟᱹᱨᱥᱤ ᱵᱟᱧᱪᱟᱜᱼᱟ ᱟᱨ ᱪᱤᱠᱤ ᱦᱚᱸ ᱪᱷᱟᱨᱟᱜᱼᱟ ᱟᱨ ᱱᱤᱛᱚᱜ ᱟᱹᱰᱤ ᱜᱟᱱ ᱟᱥᱲᱟ ᱠᱚᱦᱚᱸ ᱪᱟᱞᱟᱜ ᱠᱟᱱᱟ ᱚᱱᱠᱟᱱ ᱚᱱᱠᱟᱱ ᱜᱟᱶᱛᱟ ᱠᱚᱦᱚᱸ ᱢᱮᱱᱟᱜᱼᱟ ᱩᱱᱠᱩ ᱜᱟᱶᱛᱟ ᱯᱟᱥᱴᱟ ᱥᱮᱫ ᱠᱷᱚᱱ ᱜᱮ ᱟᱥᱲᱟ ᱠᱚ ᱪᱟᱞᱟᱜ ᱠᱟᱱᱟ ᱟᱥᱲᱟ ᱨᱮ ᱟᱹᱰᱤ ᱜᱟᱱ ᱯᱟᱹᱴᱷᱩᱣᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱠᱚ ᱪᱮᱢᱮᱫᱚᱜ ᱠᱟᱱᱟ ᱟᱨ ᱠᱚ ᱪᱮᱫᱚᱜ ᱠᱟᱱᱟ ᱱᱟᱯᱟᱭ ᱱᱟᱯᱟᱭ ᱟᱹᱨᱤᱪᱟᱹᱞᱤ ᱞᱮᱠ ᱞᱟᱠᱪᱟᱨ ᱱᱮᱢᱟᱪᱟᱨ ᱠᱟᱹᱦᱱᱤ ᱠᱩᱫᱩᱢ ᱵᱤᱱᱛᱤ ᱮᱢᱟᱱ ᱚᱱᱟᱨᱮ ᱟᱵᱚ ᱥᱟᱱᱛᱟᱲᱤ ᱯᱟᱹᱨᱥᱤ ᱵᱟᱧᱪᱟᱣ ᱫᱚᱦᱚ ᱫᱚ ᱟᱹᱰᱤ ᱱᱤᱦᱟᱹᱛ ᱜᱮ ᱞᱟᱹᱠᱛᱤᱜ ᱠᱟᱱᱟ ᱟᱨ ᱠᱩᱨᱩᱢᱩᱴᱩ ᱦᱚᱸ ᱪᱷᱩᱴᱟᱹᱣ ᱨᱮ ᱢᱮᱱᱟᱜ ᱠᱚᱣᱟ ᱪᱮ ᱢᱮᱱᱟᱜ ᱵᱚᱱᱟ ᱟᱨ ᱱᱚᱣᱟ ᱵᱟᱧᱪᱟᱣ ᱫᱚᱦᱚᱭ ᱞᱟᱹᱜᱤᱫ ᱛᱮᱫᱚ ᱦᱚᱲ ᱠᱚ ᱢᱤᱫᱚᱜ ᱦᱩᱭᱩᱜᱼᱟ ᱢᱤᱫ ᱰᱟᱦᱟᱨᱛᱮ ᱛᱟᱲᱟᱢ ᱦᱩᱭᱩᱜᱼᱟ ᱤᱱᱟᱹ ᱠᱷᱟᱱ ᱜᱮ ᱱᱚᱣᱟ ᱵᱟᱧᱪᱟᱣᱼᱟ